ᱦᱮᱞᱳ ᱦᱮᱸ ᱤᱧ ᱚᱧᱡᱚᱞᱤᱧ ᱢᱮᱱᱮᱫ ᱠᱟᱱ ᱛᱟᱦᱮᱱᱟ ᱢᱮᱱᱫᱟᱹᱧ ᱟᱢ ᱵᱚᱞᱮ ᱞᱳᱱ ᱮᱢ ᱮᱢ ᱵᱟᱲᱟ ᱟᱠᱚ ᱠᱟᱱᱟ ᱥᱮ ᱪᱮᱫ

ᱚᱻ ᱟᱫᱚ ᱦᱮᱸ ᱤᱧᱦᱚᱸ ᱞᱳᱱ ᱤᱧ ᱦᱟᱛᱟᱣ ᱠᱮᱭᱟ ᱛᱷᱚᱲᱟ ᱵᱮᱵᱽᱥᱟ ᱞᱟᱹᱜᱚᱫ ᱛᱮ ᱵᱮᱵᱽᱥᱟ ᱞᱟᱹᱜᱤᱫ ᱛᱮ ᱛᱷᱚᱲᱟ ᱞᱳᱱ ᱤᱧ ᱦᱟᱛᱟᱣ ᱠᱮᱭᱟ ᱦᱮᱸ ᱵᱮᱵᱽᱥᱟ ᱠᱷᱟᱹᱛᱤᱨ ᱛᱮ ᱦᱮᱸ ᱦᱮᱸ ᱦᱮᱸ ᱦᱮᱸ ᱚᱻ ᱦᱮᱸ ᱚ ᱚ ᱟᱪᱪᱷᱟ ᱟᱪᱪᱷᱟ ᱦᱮᱸ ᱟᱫᱚ ᱚᱠᱟ ᱫᱤᱱᱤᱧ ᱪᱟᱞᱟᱣ ᱞᱮᱱᱠᱷᱟᱱ ᱢᱚᱡᱽ ᱦᱩᱭ ᱠᱚᱜᱼᱟ ᱛᱤᱱ ᱥᱚᱢᱚᱭ ᱛᱮ ᱚᱻ ᱦᱚᱸ ᱦᱚᱸ ᱟᱹᱲᱟᱹᱭᱴᱟ ᱟᱹᱲᱟᱹᱭ ᱵᱟᱡᱮ ᱥᱮᱫ ᱵᱟᱝ ᱦᱮᱸ ᱦᱮᱸ ᱚ ᱟᱫᱚ ᱤᱧ ᱤᱧᱟᱹᱜ ᱦᱚᱸ ᱟᱴᱪᱚᱞᱞᱤᱥ ᱦᱟᱡᱟᱨ ᱠᱷᱚᱱ ᱫᱚ ᱞᱟᱛᱟᱨ ᱜᱮᱛᱤᱧᱟ ᱦᱮᱸ ᱚᱻ ᱦᱮᱸ ᱢᱟᱥᱨᱮ ᱪᱟᱨ ᱯᱟᱨᱥᱮᱱᱴ ᱦᱟᱭᱨᱮ ᱩᱱᱟᱹᱜ ᱰᱷᱮᱨ ᱥᱩᱫᱽ ᱟᱫᱚ ᱤᱧᱫᱚ ᱵᱩᱡᱷᱟᱹᱣ ᱮᱫ ᱠᱟᱱ ᱜᱮᱭᱟᱢ ᱵᱮᱵᱽᱥᱟ ᱞᱟᱹᱜᱤᱫ ᱤᱧ ᱦᱟᱛᱟᱣ ᱮᱫᱟ ᱞᱳᱱ ᱛᱟᱨ ᱵᱷᱤᱛᱚᱨ ᱨᱮ ᱛᱷᱚᱲᱟᱜᱟᱱ ᱚᱵᱚᱥᱛᱷᱟ ᱠᱷᱟᱨᱟᱯ ᱧᱚᱜ ᱜᱮᱛᱤᱧᱟ ᱠᱟᱸᱪᱟᱢᱟᱞ ᱤᱧ ᱵᱮᱵᱽᱥᱟᱭᱟᱛᱚ ᱛᱳ ᱛᱷᱚᱲᱟᱜᱟᱱ ᱛᱤᱱ ᱯᱟᱨᱥᱮᱱᱴ ᱠᱟᱛᱮᱫ ᱯᱮ ᱦᱟᱛᱟᱣ ᱞᱮᱛᱤᱧ ᱠᱷᱟᱱ ᱯᱨᱚᱛᱷᱚᱢ ᱵᱮᱵᱽᱥᱟ ᱛᱷᱚᱲᱟ ᱫᱚ ᱮᱱᱛᱮᱫ ᱤᱭᱟᱹ ᱧᱚᱜ ᱪᱟᱞᱟᱜ ᱛᱤᱧᱟᱹ ᱛᱚ ᱦᱮᱸ ᱱᱚᱣᱟ ᱦᱮᱸ ᱴᱷᱤᱠ ᱜᱮᱭᱟ ᱟᱪᱪᱷᱟ ᱤᱧ ᱛᱚᱵᱮᱧ ᱪᱟᱞᱟᱜᱼᱟ ᱥᱳᱢᱵᱟᱨ ᱦᱤᱞᱳᱜ ᱜᱮ ᱤᱧ ᱪᱟᱞᱟᱜᱼᱟ ᱠᱟᱜᱚᱡᱽ ᱯᱚᱛᱨᱚ ᱱᱤᱭᱮ ᱪᱟᱞᱟᱜ ᱟᱹᱧ ᱦᱮᱸ ᱢᱟ ᱦᱮᱸ ᱴᱷᱤᱠ ᱜᱮᱭᱟ ᱦᱮᱸ ᱟᱪᱪᱷᱟ ᱴᱷᱤᱠ ᱜᱮᱭᱟ